ᱤᱧᱟᱹᱜ ᱴᱚᱴᱷᱟ ᱨᱮ ᱨᱟᱹᱥᱠᱟᱹ ᱫᱚ ᱟᱹᱰᱤ ᱜᱟᱱ ᱜᱮ ᱢᱮᱱᱟᱜᱼᱟ ᱡᱮᱢᱚ ᱡᱟᱦᱟᱸ ᱠᱚᱨᱮᱱ ᱵᱚᱞ ᱮᱱᱮᱡ ᱥᱮ ᱯᱟᱛᱟ ᱥᱮ ᱵᱟᱝ ᱡᱟᱦᱟᱸ ᱠᱚᱨᱮᱱ ᱵᱤᱦᱟ ᱵᱟᱯᱞᱟ ᱚᱲᱟᱜ ᱥᱮ ᱱᱚᱣᱟ ᱠᱚᱨᱮᱱ ᱫᱚ ᱟᱹᱰᱤ ᱨᱟᱹᱥᱠᱟᱹ ᱜᱮᱧ ᱟᱹᱭᱠᱟᱹᱣᱟ ᱡᱟᱦᱟᱸ ᱞᱮᱠᱟ ᱵᱚᱞᱠᱷᱮᱹᱞ ᱫᱚ ᱵᱚᱞᱠᱷᱮᱹᱞ ᱦᱚᱲ ᱠᱟᱱ ᱜᱮᱭᱟᱹᱧ ᱟᱨ ᱵᱚᱞᱠᱷᱮᱞ ᱤᱧ ᱪᱟᱞᱟᱣ ᱞᱮᱱᱠᱷᱟᱱ ᱟᱹᱰᱤ ᱨᱟᱹᱥᱠᱟᱹᱧ ᱵᱩᱡᱷᱟᱹᱣᱟ ᱡᱟᱦᱟᱸ ᱞᱮᱠᱟ ᱦᱟᱨᱟᱣ ᱟᱨ ᱫᱟᱲᱮ ᱫᱚ ᱛᱟᱦᱮᱱ ᱜᱮᱭᱟ ᱦᱟᱨᱟᱜ ᱨᱮᱦᱚᱸ ᱨᱟᱹᱥᱠᱟᱹ ᱟᱨ ᱫᱟᱲᱮᱜ ᱨᱮᱦᱚᱸ ᱨᱟᱹᱥᱠᱟᱹ ᱜᱮ ᱟᱨ ᱚᱱᱠᱟ ᱜᱮ ᱯᱟᱴᱟ ᱠᱚᱨᱮ ᱦᱚᱸ ᱟᱞᱮ ᱟᱞᱮ ᱮᱱᱮᱡ ᱠᱟᱛᱮᱱ ᱥᱮ ᱡᱟᱦᱟᱸ ᱠᱚ ᱥᱟᱶ ᱮᱱᱮᱡ ᱠᱚ ᱥᱟᱯ ᱠᱟᱛᱮᱱ ᱠᱩᱥᱤ ᱨᱟᱹᱥᱠᱟᱹᱧ ᱵᱩᱡᱷᱟᱹᱣᱟ ᱚᱱᱟ ᱫᱚ ᱡᱟᱦᱸ ᱠᱚᱨᱮᱱ ᱯᱟᱛᱟ ᱦᱩᱭᱩᱜ ᱠᱷᱟᱱ ᱩᱱ ᱚᱠᱛᱚ ᱜᱮᱞᱮ ᱪᱟᱞᱟᱜᱼᱟ ᱟᱨ ᱵᱟᱯᱞᱟ ᱚᱲᱟᱜ ᱫᱚ ᱱᱟᱦᱟᱜ ᱡᱟᱦᱟᱸ ᱞᱮᱠᱟ ᱮᱱᱮᱡ ᱟᱠᱚ ᱫᱚᱝ ᱠᱚ ᱮᱱᱮᱡ ᱟ ᱞᱟᱜᱽᱲᱮ ᱠᱚ ᱮᱱᱮᱡ ᱟ ᱚᱱᱟ ᱮᱱᱮᱡ ᱵᱟᱲᱟ ᱠᱟᱛᱮᱱᱜᱮ ᱱᱤᱡᱮ ᱦᱚᱸ ᱟᱹᱰᱤ ᱠᱩᱥᱤ ᱨᱟᱹᱥᱠᱟᱹ ᱵᱩᱡᱷᱟᱹᱜᱼᱟ